ᱦᱮᱲᱮᱢ ᱞᱟᱹᱰᱩ ᱠᱚᱫᱚ ᱦᱩᱭᱩᱜ ᱠᱟᱱᱟ ᱡᱮᱞᱮᱯᱤ ᱠᱟᱞᱟᱠᱟᱱᱫᱷ ᱨᱚᱥᱢᱟᱞᱟᱭ ᱞᱟᱹᱰᱩ ᱟᱨ ᱫᱩᱞ ᱚᱱᱟ ᱫᱩᱞ ᱯᱤᱴᱷᱟᱹ ᱦᱚᱸ ᱦᱮᱲᱮᱢ ᱜᱮ ᱛᱟᱦᱮᱱᱟ ᱟᱨ ᱨᱚᱥᱜᱩᱞᱞᱟ ᱚᱱᱟ ᱠᱚ ᱦᱮᱲᱮᱢ ᱥᱩᱭᱤᱴ ᱦᱩᱭᱩᱜ ᱠᱟᱱᱟ